ᱦᱮᱞᱳ ᱥᱟᱨ ᱤᱧ ᱱᱚᱰᱮ ᱨᱤᱧ ᱛᱟᱦᱮᱱᱟ ᱫᱩᱨᱜᱟᱪᱚᱨᱚᱱ ᱢᱟᱱᱰᱤ ᱦᱮᱸ ᱥᱟᱨ ᱤᱧᱟᱹᱜ ᱜᱮᱥᱛᱤᱧ ᱢᱟ ᱪᱟᱵᱟ ᱟᱠᱟᱱ ᱫᱚ ᱦᱚᱸ ᱦᱩᱭᱩᱜ ᱠᱟᱱᱟ ᱯᱟᱸᱪ ᱪᱷᱚ ᱫᱤᱱ ᱤᱧ ᱢᱟ ᱚᱱᱞᱟᱭᱤᱱ ᱛᱤᱧ ᱢᱟᱜᱟᱣ ᱟᱠᱟᱫ ᱫᱚ ᱮᱱᱠᱷᱟᱱ ᱚᱱᱞᱟᱭᱤᱱ ᱢᱟ ᱛᱤᱧ ᱰᱮᱞᱤᱵᱷᱟᱨᱤ ᱦᱚᱸ ᱦᱩᱭ ᱟᱠᱟᱱ ᱛᱤᱧᱟᱹ ᱢᱮᱱᱠᱷᱟᱱ ᱛᱤᱥ ᱮᱱᱟ ᱥᱮᱴᱮᱨᱚᱜᱼᱟ ᱟᱹᱰᱤ ᱦᱟᱭᱨᱟᱱᱤ ᱵᱮᱱᱟᱜ ᱛᱟᱞᱮ ᱫᱚ ᱟᱞᱮ ᱢᱟ ᱫᱟᱠᱟ ᱢᱟᱱᱮ ᱥᱮᱸᱜᱮᱞ ᱦᱚᱸ ᱡᱟᱹᱯᱩᱫᱮᱜᱼᱟᱭ ᱛᱚ ᱥᱮᱸᱜᱮᱞ ᱦᱚᱸ ᱵᱟᱝᱞᱮ ᱡᱩᱞ ᱫᱟᱲᱮᱭᱟᱜ ᱠᱟᱱᱟ ᱜᱮᱥ ᱟᱥᱟ ᱛᱮ ᱢᱮᱱᱟᱜ ᱞᱮᱭᱟ ᱢᱤᱱᱟᱹᱧᱟ ᱛᱚ ᱜᱮᱥ ᱦᱚᱸ ᱵᱟᱝ ᱦᱤᱡᱩᱜ ᱠᱟᱱᱟ ᱚᱱᱟᱜᱮ ᱪᱮᱫ ᱪᱮᱫ ᱩᱯᱟᱹᱭ ᱦᱩᱭᱩᱜᱼᱟ ᱢᱟ ᱚᱱᱟ ᱜᱮ ᱩᱱᱟᱹᱜ ᱫᱤᱱ ᱪᱟᱵᱟ ᱟᱠᱟᱱ ᱫᱚ ᱟᱹᱰᱤ ᱞᱮ ᱟᱹᱰᱤ ᱚᱥᱩᱵᱤᱫᱷᱟ ᱨᱮ ᱢᱮᱱᱟᱜ ᱞᱮᱫᱚ ᱟᱨ ᱵᱟᱝ ᱦᱩᱭᱩᱜ ᱠᱟᱱᱟ ᱦᱮᱡ ᱜᱮ ᱵᱟᱭ ᱦᱤᱡᱩᱜ ᱠᱟᱱᱟ ᱵᱮᱵᱚᱥᱛᱟ ᱧᱚᱜ ᱢᱮ ᱚᱱᱟᱜᱮ ᱟᱹᱰᱤ ᱤᱭᱟᱹᱨᱮ ᱚᱥᱩᱵᱤᱫᱷᱟ ᱨᱮ ᱢᱮᱱᱟᱜ ᱞᱮᱭᱟ ᱪᱮᱫ ᱞᱮᱠᱟᱨᱮ ᱞᱚᱜᱚᱱ ᱫᱷᱟᱨᱟ ᱟᱹᱰᱤ ᱵᱷᱮᱡᱟ ᱠᱟᱜ ᱯᱮ

ᱞᱚᱜᱚᱱ ᱫᱷᱟᱨᱟ ᱵᱷᱮᱡᱟ ᱠᱟᱜ ᱯᱮ ᱦᱚ ᱢᱟ ᱥᱟᱨ ᱛᱚᱵᱮ ᱞᱚᱜᱚᱱ ᱫᱷᱟᱨᱟ ᱞᱚᱜᱚᱱ ᱵᱷᱮᱡᱟ ᱠᱟᱜ ᱯᱮ ᱦᱮᱸ